ᱦᱮᱞᱳ ᱜᱚᱢᱠᱮ ᱦᱮᱸ ᱚᱠᱟᱨᱮ ᱢᱮᱱᱟᱜ ᱵᱤᱱᱟ ᱟᱹᱵᱤᱱ ᱪᱮᱫ ᱦᱤᱡᱩᱜ ᱠᱟᱱ ᱦᱟᱴ ᱨᱮ ᱯᱷᱨᱤ ᱵᱤᱱ ᱛᱟᱦᱮᱱᱟ ᱟᱹᱵᱤᱱᱟᱜ ᱜᱟᱹᱰᱤ ᱟᱹᱞᱤᱧ ᱵᱩᱠ ᱞᱟᱹᱜᱤᱫ ᱟᱹᱞᱤᱧ ᱡᱟᱹᱥᱛᱤ ᱫᱤᱱ ᱫᱚ ᱵᱟᱝᱼᱟ ᱯᱮ ᱯᱩᱱ ᱫᱤᱱ ᱞᱟᱹᱜᱤᱫ ᱟᱹᱞᱤᱧ ᱠᱟᱹᱴᱤᱡ ᱴᱟᱴᱟ ᱥᱮᱫ ᱨᱮ ᱠᱟᱹᱢᱤ ᱛᱟᱞᱤᱧ ᱢᱮᱱᱟᱜᱼᱟ ᱚᱱᱛᱮ ᱯᱮᱲᱟ ᱚᱲᱟᱜ ᱥᱮᱫ ᱟᱫᱚ ᱟᱹᱵᱤᱱ ᱪᱮᱫ ᱵᱤᱱ ᱦᱮᱡ ᱫᱟᱲᱮᱭᱟᱜᱼᱟ ᱟᱪᱪᱷᱟ ᱢᱤᱫ ᱠᱤᱞᱳᱢᱤᱴᱟᱨ ᱨᱮ ᱵᱷᱟᱲᱟ ᱛᱤᱱᱟᱹᱜ ᱟᱪᱪᱷᱟ ᱢᱤᱫ ᱠᱤᱞᱳᱢᱤᱴᱟᱨ ᱨᱮ ᱯᱚᱸᱪᱟᱥ ᱴᱟᱠᱟ ᱴᱷᱤᱠ ᱜᱮᱭᱟ ᱛᱚᱵᱮ ᱟᱹᱵᱤᱱ ᱢᱚᱜᱚᱞ ᱵᱟᱨ ᱠᱷᱚᱱᱟᱜ ᱟᱹᱜᱩᱭᱟᱵᱤᱱ ᱟᱨ ᱴᱟᱴᱟ ᱥᱮᱱᱚᱜ ᱨᱮ ᱤᱫᱤ ᱦᱩᱭᱩᱜ ᱛᱟᱹᱵᱤᱱᱟ ᱟᱨ ᱦᱤᱡᱩᱜ ᱥᱮᱱᱚᱜ ᱴᱳᱴᱟᱞ ᱛᱤᱱᱟᱹᱜ ᱞᱟᱜᱟᱜ ᱠᱟᱱᱟ ᱦᱟᱡᱟᱨ ᱴᱟᱠᱟ ᱴᱷᱤᱠ ᱜᱮᱭᱟ ᱮᱢᱟᱵᱤᱱᱟᱞᱤᱧ ᱟᱫᱚ ᱟᱹᱵᱤᱱ ᱴᱷᱟᱶ ᱟᱠᱟᱱ ᱢᱚᱜᱚᱞ ᱵᱟᱨ ᱦᱤᱞᱳᱜ ᱴᱷᱤᱠ ᱥᱮᱛᱟᱜ ᱨᱮᱵᱤᱱ ᱟᱹᱜᱩᱭᱟ ᱡᱟᱦᱟᱱᱟᱜ ᱫᱚ ᱩᱱ ᱫᱚ ᱟᱞᱚᱵᱤᱱ ᱵᱟᱦᱱᱟᱭᱟ ᱵᱟᱥ ᱟᱹᱵᱤᱱ ᱟᱹᱜᱩᱭ ᱵᱤᱱ ᱟᱨ ᱵᱟᱹᱠᱤ ᱠᱟᱛᱷᱟ ᱠᱚᱫᱚ ᱚᱲᱟᱜ ᱦᱮᱡ ᱠᱟᱛᱮᱫ ᱜᱮᱵᱚ ᱠᱚᱨᱟᱣᱟ ᱢᱟ ᱛᱚᱵᱮ ᱢᱚᱜᱚᱞᱵᱟᱨ ᱦᱤᱞᱳᱜ ᱟᱹᱵᱤᱱ ᱵᱤᱱ ᱥᱮᱴᱮᱨᱚᱜᱼᱟ ᱟᱹᱞᱤᱧ ᱞᱤᱧ ᱫᱚᱦᱚᱭᱮᱫᱼᱟ ᱛᱚᱵᱮ ᱴᱷᱤᱠ ᱜᱮᱭᱟ